ᱤᱧ ᱫᱚ ᱯᱷᱩᱴᱵᱚᱞ ᱠᱟᱵᱟᱰᱤ ᱟᱨ ᱠᱨᱤᱠᱮᱴ ᱦᱚᱧ ᱠᱩᱥᱤᱭᱟᱜ ᱜᱮᱭᱟ ᱟᱨ ᱤᱧ ᱫᱚ ᱠᱟᱹᱴᱤᱡ ᱠᱷᱚᱱᱜᱮ ᱯᱷᱩᱴᱵᱚᱞ ᱟᱭᱢᱟᱧ ᱠᱩᱥᱤᱭᱟᱜ ᱜᱮᱭᱟ ᱟᱨ ᱠᱟᱵᱟᱰᱤ ᱦᱚᱸ ᱤᱧᱤᱧ ᱠᱷᱮᱞ ᱜᱮᱭᱟ ᱠᱟᱵᱟᱰᱤ ᱤᱧ ᱡᱚᱠᱷᱚᱱ ᱢᱤᱫ ᱜᱮᱞ ᱢᱤᱫ ᱠᱞᱟᱥ ᱨᱤᱧ ᱯᱟᱲᱦᱟᱜ ᱠᱟᱱ ᱛᱟᱦᱮᱱᱟ ᱛᱚᱠᱷᱚᱱ ᱦᱚᱸ ᱚᱞᱚᱜ ᱯᱟᱲᱦᱟᱜ ᱩᱱᱟᱹᱜ ᱵᱟᱝ ᱤᱧ ᱥᱮᱬᱟᱭᱮᱫ ᱛᱟᱦᱮᱱᱟ ᱚᱱᱟ ᱠᱷᱟᱹᱛᱤᱨ ᱤᱧᱫᱚ ᱠᱷᱮᱞᱳᱰ ᱜᱤᱧ ᱠᱩᱥᱤᱭᱟᱜ ᱠᱟᱱ ᱛᱟᱦᱮᱱᱟ ᱟᱨ ᱢᱮᱱᱠᱷᱟᱱ ᱚᱱᱟ ᱠᱷᱟᱹᱛᱤᱨ ᱤᱧ ᱚᱲᱟᱜ ᱨᱮᱠᱚ ᱨᱳᱦᱮᱫᱤᱧ ᱠᱟᱱ ᱛᱟᱦᱮᱱᱟ ᱵᱟᱝ ᱯᱟᱲᱦᱟᱜ ᱞᱟᱹᱜᱤᱫ ᱤᱧ ᱡᱟᱹᱥᱛᱤ ᱠᱷᱮᱞᱳᱰ ᱜᱤᱧ ᱠᱩᱥᱤᱭᱟᱜ ᱠᱟᱱ ᱛᱟᱦᱮᱱᱟ ᱚᱱᱟ ᱠᱷᱟᱹᱛᱤᱨ ᱟᱨ ᱤᱧ ᱴᱷᱮᱱ ᱠᱷᱮᱞᱳᱰ ᱪᱟᱞᱟᱣ ᱞᱟᱹᱜᱤᱫ ᱵᱷᱟᱲᱟ ᱠᱚᱦᱚᱸ ᱵᱟᱝ ᱛᱟᱦᱮᱱ ᱠᱟᱱ ᱛᱟᱦᱮᱱᱟ ᱟᱨ ᱤᱧ ᱟᱹᱰᱤ ᱡᱟᱹᱥᱛᱤ ᱤᱪᱪᱷᱟ ᱛᱟᱦᱮᱸ ᱠᱟᱱ ᱛᱤᱧᱟᱹ ᱡᱮ ᱠᱟᱵᱟᱰᱤ ᱨᱮ ᱢᱤᱫᱴᱮᱱ ᱫᱚᱞᱨᱮ ᱵᱷᱟᱹᱜᱤ ᱫᱚᱞ ᱨᱤᱧ ᱵᱚᱞᱚᱜᱼᱟ ᱟᱨ ᱮᱠᱷᱚᱱᱳ ᱤᱧ ᱠᱟᱵᱟᱰᱤ ᱟᱨ ᱯᱷᱩᱴᱵᱚᱞ ᱫᱚᱧ ᱠᱩᱥᱤᱭᱟᱜ ᱜᱮᱭᱟ